ᱤᱧᱤᱧ ᱛᱩᱞᱟᱹᱣ ᱟᱠᱟᱫ ᱯᱷᱳᱴᱳ ᱠᱚ ᱢᱩᱫᱽᱨᱮ ᱜᱩᱨᱩ ᱜᱚᱢᱠᱮ ᱯᱚᱸᱰᱮᱛ ᱨᱟᱹᱜᱷᱩᱱᱟᱛᱷ ᱢᱩᱨᱢᱩᱣᱟᱜ ᱯᱷᱳᱴᱳ ᱫᱚ ᱤᱧ ᱟᱹᱰᱤᱛᱮᱫᱤᱧ ᱠᱩᱥᱤᱭᱟᱜᱼᱟ ᱱᱚᱣᱟᱫᱚ ᱤᱧ ᱱᱮᱥ ᱵᱟᱹᱭᱥᱟᱹᱠᱷ ᱠᱩᱱᱟᱹᱢᱤᱨᱮᱧ ᱛᱩᱞᱟᱹᱣᱞᱮᱫ ᱛᱟᱦᱮᱸ ᱠᱟᱱᱟ ᱜᱩᱨᱩ ᱜᱚᱢᱠᱮ ᱯᱚᱸᱰᱮᱛ ᱨᱟᱹᱜᱷᱩᱱᱟᱛᱷ ᱢᱩᱨᱢᱩᱣᱟᱜ ᱡᱟᱱᱟᱢᱫᱚ ᱯᱟᱪ ᱯᱟᱸᱪ ᱩᱱᱤᱥ ᱥᱚ ᱯᱟᱸᱪ ᱵᱟᱹᱭᱥᱟᱹᱠᱷ ᱠᱩᱱᱟᱹᱢᱤ ᱛᱟᱦᱮᱸ ᱠᱟᱱ ᱛᱟᱦᱮᱸᱫ ᱚᱛ ᱫᱚ ᱳᱰᱤᱥᱟ ᱯᱚᱱᱚᱛ ᱨᱮᱭᱟᱜ ᱵᱷᱚᱡᱽ ᱫᱤᱥᱚᱢᱨᱮ ᱢᱮᱱᱟᱜ ᱟᱛᱳᱫᱚ ᱰᱟᱦᱟᱨᱰᱤ ᱰᱟᱱᱰᱵᱳᱥ ᱠᱟᱱᱟ ᱜᱩᱨᱩ ᱜᱚᱢᱠᱮ ᱯᱚᱸᱰᱮᱛ ᱨᱟᱹᱜᱷᱩᱱᱟᱛᱷ ᱢᱩᱨᱢᱩ ᱟᱡ ᱵᱟᱵᱟᱣᱟᱜ ᱧᱩᱛᱩᱢ ᱫᱚ ᱱᱚᱱᱫᱚᱞᱟᱞ ᱢᱩᱨᱢᱩ ᱟᱨ ᱟᱭᱳᱣᱟᱜ ᱧᱩᱛᱩᱢᱫᱚ ᱥᱚᱞᱢᱟ ᱢᱩᱨᱢᱩ ᱠᱟᱱᱛᱟᱭᱟ ᱟᱡ ᱫᱚ ᱜᱤᱫᱽᱨᱟᱹ ᱚᱠᱛᱚ ᱨᱮᱫᱚ ᱪᱷᱟᱹᱴᱭᱟᱹᱨ ᱧᱩᱛᱩᱢᱛᱟᱭᱫᱚ ᱛᱟᱦᱮᱸ ᱠᱟᱱᱟ ᱪᱩᱱᱩ ᱢᱩᱨᱢᱩ ᱡᱚᱠᱷᱚᱱ ᱜᱮ ᱟᱡ ᱪᱩᱱᱩᱠᱚ ᱧᱩᱛᱩᱢᱞᱮᱫᱮ ᱠᱟᱱ ᱛᱟᱦᱮᱸ ᱠᱟᱱᱟ ᱩᱱᱨᱮᱫᱚ ᱩᱱᱤᱫᱚ ᱟᱹᱲᱤᱡᱼᱮ ᱨᱩᱣᱟᱹᱼᱦᱟᱹᱥᱩᱜᱠᱟᱱ ᱛᱟᱦᱮᱸ ᱠᱟᱱᱟ ᱚᱱᱟᱛᱮ ᱟᱠᱚ ᱟᱛᱳᱨᱤᱱᱤᱡ ᱳᱡᱷᱟ ᱦᱟᱲᱟᱢᱫᱚ ᱨᱟᱹᱜᱷᱩ ᱢᱮᱱᱛᱮᱭ ᱧᱩᱛᱩᱢ ᱞᱮᱫᱮᱭᱟ ᱚᱱᱟ ᱧᱩᱛᱩᱢᱜᱮ ᱱᱤᱛᱦᱚᱸ ᱨᱟᱹᱜᱷᱩᱱᱟᱛᱷ ᱢᱮᱱᱛᱮᱵᱚ ᱵᱟᱲᱟᱭᱮ ᱠᱟᱱᱟ ᱜᱩᱨᱩ ᱜᱚᱢᱠᱮᱫᱚ ᱟᱵᱚᱠᱚ ᱛᱟᱞᱟᱨᱮ ᱢᱤᱫ ᱵᱚᱸᱜᱟ ᱞᱮᱠᱟᱛᱮᱭ ᱩᱯᱮᱞ ᱞᱮᱱᱛᱟᱦᱮᱸ ᱠᱟᱱᱟ ᱟᱨ ᱯᱚᱸᱰᱮᱛ ᱨᱟᱹᱜᱷᱩᱱᱟᱛᱷ ᱢᱩᱨᱢᱩᱫᱚ ᱟᱵᱚᱠᱚ ᱛᱟᱞᱟᱨᱮ ᱟᱵᱚ ᱥᱟᱱᱛᱟᱲᱤ ᱯᱟᱹᱨᱥᱤ ᱨᱮᱭᱟᱜ ᱡᱟᱦᱟᱸ ᱪᱤᱠᱤ ᱢᱮᱱᱟᱜᱼᱟ ᱚᱞ ᱪᱤᱠᱤ ᱚᱱᱟᱭ ᱚᱰᱳᱠᱞᱮᱫ ᱛᱟᱦᱮᱸ ᱠᱟᱱᱟ ᱚᱞ ᱪᱤᱠᱤ ᱚᱰᱳᱠᱞᱮᱫᱛᱮ ᱩᱱᱤᱫᱚ ᱟᱵᱚ ᱥᱟᱶᱛᱟᱨᱤᱱᱤᱡ ᱢᱤᱫ ᱯᱟᱹᱨᱥᱤ ᱥᱤᱧ ᱪᱟᱸᱫᱳ ᱵᱚ ᱢᱮᱛᱟᱭ ᱠᱟᱱᱟ ᱩᱱᱤᱥᱥᱚ ᱯᱚᱪᱤᱥ ᱥᱟᱞᱮᱨᱮ ᱱᱩᱭ ᱫᱚ ᱚᱞ ᱪᱤᱠᱤ ᱫᱤᱥᱚᱢ ᱦᱚᱲᱠᱚ ᱥᱟᱢᱟᱝᱨᱮᱭ ᱥᱚᱫᱚᱨᱞᱮᱫ ᱛᱟᱦᱮᱸ ᱠᱟᱱᱟ ᱜᱩᱨᱩ ᱜᱚᱢᱠᱮ ᱫᱚ ᱟᱹᱰᱤ ᱟᱭᱢᱟ ᱯᱚᱛᱚᱵᱠᱚᱭ ᱚᱞ ᱟᱠᱟᱫᱟ ᱚᱱᱟᱠᱚ ᱢᱩᱫᱽᱨᱮ ᱚᱞ ᱪᱮᱢᱮᱫ ᱦᱤᱛᱟᱹᱞ ᱵᱟᱠᱷᱮᱬ ᱦᱚᱲ ᱥᱮᱨᱮᱧ ᱵᱤᱫᱩᱼᱪᱟᱸᱫᱟᱱ ᱠᱷᱮᱨᱣᱟᱲ ᱵᱤᱨ ᱫᱟᱲᱮᱜᱮ ᱫᱷᱚᱱ ᱟᱭᱢᱟ ᱞᱮᱠᱟᱱ ᱯᱚᱛᱚᱵ ᱠᱚᱭ ᱚᱞ ᱟᱠᱟᱫᱟ ᱟᱡᱫᱚ ᱚᱞ ᱜᱩᱨᱩ ᱢᱮᱱᱛᱮᱦᱚᱸ ᱵᱚ ᱵᱟᱲᱟᱭᱮ ᱠᱟᱱᱟ ᱜᱩᱨᱩ ᱜᱚᱢᱠᱮ ᱫᱚ ᱮᱹᱠ ᱯᱷᱮᱹᱵᱽᱣᱟᱨᱤ ᱩᱱᱤᱥᱥᱚ ᱵᱤᱨᱟᱥᱤ ᱥᱟᱞᱮᱨᱮ ᱱᱚᱣᱟ ᱫᱷᱩᱲᱤ ᱫᱷᱟᱹᱨᱛᱤ ᱠᱷᱚᱱᱫᱚᱭ ᱪᱷᱟᱱᱞᱮᱱ ᱛᱟᱦᱮᱸ ᱠᱟᱱᱟ